ᱚᱠᱟ ᱫᱚ ᱡᱤᱭᱚᱱ ᱨᱮᱭᱟᱜ ᱠᱟᱹᱨᱤ ᱫᱚ ᱦᱩᱭᱩᱜ ᱠᱟᱱᱟ ᱡᱮᱢᱚᱱ ᱴᱮᱥᱱᱳᱞᱚᱡᱤ ᱴᱮᱪᱱᱳᱞᱚᱡᱤ ᱡᱮᱢᱚᱱ ᱮᱢᱚᱱ ᱡᱤᱱᱤᱥ ᱠᱟᱱᱟ ᱮ ᱟᱭ ᱟᱨᱴᱤᱯᱷᱮᱥᱤᱭᱟᱞ ᱮᱢᱚᱱ ᱡᱤᱱᱤᱥ ᱦᱮᱡ ᱮᱱᱟ ᱡᱮ ᱟᱵᱚ ᱚᱠᱟ ᱡᱤᱱᱤᱥ ᱟᱹᱵᱩ ᱛᱤ ᱛᱮᱵᱚᱱ ᱠᱟᱹᱢᱤᱭᱮᱜ ᱠᱟᱱ ᱛᱟᱦᱮᱱᱟ ᱪᱟᱞᱟᱣ ᱠᱟᱛᱮ ᱚᱱᱟ ᱡᱤᱱᱤᱥ ᱟᱹᱵᱚ ᱪᱟᱞᱟᱜ ᱵᱟᱝ ᱞᱟᱜᱟᱣ ᱵᱚᱱ ᱠᱟᱱᱟ ᱚᱠᱟᱨᱮ ᱫᱚᱠᱟᱱ ᱨᱮ ᱡᱮᱢᱚᱱ ᱵᱚᱱ ᱥᱚᱣᱫᱟᱭᱟ ᱥᱮ ᱫᱚᱠᱟᱱ ᱨᱮ ᱡᱮᱢᱚᱱ ᱚᱠᱟᱴᱟᱜ ᱠᱚᱞᱚᱢ ᱛᱮᱠᱚ ᱚᱞᱮᱫ ᱠᱟᱱ ᱛᱟᱦᱮᱱᱟ ᱚᱱᱟ ᱡᱤᱱᱤᱥ ᱟᱵᱚ ᱠᱚᱞᱚᱢ ᱛᱮ ᱚᱞ ᱵᱟᱝ ᱞᱟᱜᱟᱣ ᱵᱚᱱ ᱠᱟᱱᱟ ᱚᱱᱟ ᱥᱟᱶ ᱥᱟᱶᱛᱮ ᱡᱮᱢᱚᱱ ᱚᱠᱟ ᱡᱤᱱᱤᱥ ᱯᱮᱲᱟ ᱦᱚᱲᱚᱜ ᱡᱮ ᱟᱹᱵᱩ ᱪᱟᱞᱟᱣ ᱠᱟᱛᱮ ᱠᱷᱚᱵᱚᱨ ᱵᱚᱱ ᱮᱢᱫᱟ ᱚᱱᱟ ᱡᱤᱱᱤᱥ ᱟᱵᱚ ᱠᱷᱚᱵᱚᱨ ᱮᱢᱚᱜ ᱵᱟᱝ ᱞᱟᱜᱟᱣ ᱵᱚᱱ ᱠᱟᱱᱟ ᱛᱚ ᱚᱱᱟ ᱡᱤᱱᱤᱥ ᱴᱮᱥᱱᱳᱞᱚᱡᱤ ᱮ ᱟᱭ ᱟᱨᱴᱤ ᱯᱷᱮᱥᱤᱭᱟᱞ ᱚᱲᱟᱜ ᱠᱷᱚᱡ ᱮ ᱠᱟᱹᱢᱤᱭᱮᱜ ᱛᱟᱵᱚᱱᱟ ᱚᱠᱟ ᱡᱤᱱᱤᱥ ᱟᱹᱵᱩ ᱚᱯᱷᱞᱟᱭᱤᱱ ᱛᱮᱵᱚᱱ ᱠᱟᱹᱢᱤᱭᱮᱜ ᱛᱟᱦᱮᱱᱟ ᱚᱱᱟ ᱡᱤᱱᱤᱥ ᱴᱮᱥᱱᱳᱞᱚᱡᱤ ᱱᱤᱛᱚᱜ ᱚᱱᱞᱟᱭᱤᱱ ᱛᱮ ᱟᱹᱜᱩ ᱠᱟᱜ ᱛᱟᱵᱚᱱᱟ ᱚᱱᱟ ᱠᱷᱚᱱ ᱫᱤᱜᱩᱱ ᱫᱤᱜᱩᱱ ᱟᱵᱚᱣᱟᱜ ᱟᱹᱰᱤ ᱢᱚᱡᱽ ᱮ ᱠᱟᱹᱢᱤᱫᱟ ᱚᱱᱟ ᱥᱚᱸᱜᱮ ᱥᱚᱸᱜᱮ ᱛᱮ ᱟᱹᱵᱩ ᱚᱠᱟᱴᱟᱜ ᱠᱚᱞᱚᱢ ᱛᱮ ᱚᱞ ᱦᱩᱭᱩᱜ ᱠᱟᱱ ᱛᱟᱵᱳᱱᱟ ᱚᱠᱟᱴᱟᱜ ᱟᱵᱚ ᱪᱟᱞᱟᱜ ᱦᱩᱭᱩᱜ ᱛᱟᱵᱳᱱ ᱛᱟᱦᱮᱱᱟ ᱚᱠᱟᱴᱟᱜ ᱟᱵᱚ ᱛᱤ ᱛᱮ ᱠᱟᱹᱢᱤ ᱦᱩᱭᱩᱜ ᱠᱟᱱ ᱛᱟᱵᱳᱱ ᱛᱟᱦᱮᱱᱟ ᱢᱚᱪᱟᱛᱮ ᱚᱱᱟ ᱡᱤᱱᱤᱥ ᱚᱱᱞᱟᱭᱤᱱ ᱛᱮ ᱱᱤᱛᱚᱜ ᱮ ᱠᱟᱹᱢᱤᱭᱮᱫᱟ ᱚᱠᱟ ᱡᱤᱱᱤᱥ ᱚᱱᱮᱠᱴᱟ ᱜᱮ ᱥᱚᱢᱚᱭ ᱚᱱᱩᱡᱟᱭᱤ ᱛᱮ ᱟᱹᱵᱩᱭᱮ ᱯᱚᱨᱤᱵᱚᱨᱛᱚᱱ ᱦᱚᱪᱚᱭᱮᱜ ᱵᱚᱱᱟ ᱚᱱᱟ ᱥᱚᱸᱜᱮ ᱥᱚᱸᱜᱮᱜ ᱛᱮ ᱟᱹᱵᱩ ᱚᱠᱟ ᱫᱚ ᱡᱮ ᱟᱹᱵᱚ ᱚᱱᱞᱟᱭᱤᱱ ᱚᱯᱷᱞᱟᱭᱤᱱ ᱛᱮ ᱠᱟᱹᱢᱤ ᱦᱩᱭᱩᱜ ᱠᱟᱱ ᱛᱟᱵᱳᱱ ᱛᱟᱦᱮᱱᱟ ᱥᱟᱠᱟᱢ ᱪᱤᱴᱷᱤ ᱚᱯᱷᱞᱟᱭᱤᱱ ᱛᱮ ᱠᱩᱞ ᱦᱩᱭᱩᱜ ᱠᱟᱱ ᱛᱟᱵᱳᱱ ᱛᱟᱦᱮᱱᱟ ᱚᱱᱟ ᱥᱟᱠᱟᱢ ᱪᱤᱴᱷᱤ ᱟᱵᱚ ᱱᱚᱸᱰᱮ ᱚᱲᱟᱜ ᱠᱷᱚᱡ ᱛᱮ ᱤᱥᱢᱟᱨᱴ ᱯᱷᱳᱱ ᱡᱟᱛᱮ ᱴᱮᱪᱱᱳᱞᱚᱡᱤ ᱮᱭᱟᱭ ᱫᱟᱨᱟᱭ ᱛᱮ ᱯᱨᱚᱵᱮᱥᱚᱜ ᱠᱟᱱ ᱚᱱᱟ ᱟᱹᱵᱩ ᱚᱲᱟᱜ ᱨᱮᱵᱚᱱ ᱨᱚᱲ ᱜᱚᱫ ᱞᱮᱠᱷᱟᱡ ᱩᱱᱤ ᱟᱸᱡᱚᱢ ᱧᱟᱢᱟ ᱚᱠᱟ ᱫᱚ ᱯᱷᱳᱱ ᱵᱟᱭ ᱨᱟᱠᱟᱵ ᱞᱮᱠᱷᱟᱡ ᱟᱹᱵᱩ ᱱᱚᱰᱮ ᱵᱚᱱ ᱨᱚᱲ ᱜᱚᱫ ᱠᱟᱜᱼᱟ ᱩᱱᱤ ᱚᱱᱟ ᱦᱟᱸᱰᱮᱭ ᱟᱸᱡᱚᱢᱟ ᱛᱚ ᱚᱱᱟ ᱫᱤᱠ ᱛᱮ ᱟᱵᱚ ᱫᱚ ᱟᱹᱰᱤ ᱟᱹᱰᱤᱜᱮ ᱟᱹᱰᱤᱜᱮ ᱥᱩᱵᱤᱫᱟ ᱱᱤᱛ ᱠᱟᱛᱮ ᱨᱮᱱ ᱟᱹᱫᱤᱢ ᱟᱹᱫᱤᱢ ᱚᱠᱟ ᱟᱵᱚ ᱥᱟᱱᱛᱟᱞ ᱦᱚᱯᱚᱱ ᱫᱚ ᱟᱹᱰᱤᱜᱮ ᱚᱱᱮᱠᱴᱟ ᱵᱚᱱ ᱥᱮᱬᱟᱣ ᱠᱟᱱᱟ ᱟᱨ ᱟᱹᱵᱩ ᱦᱚᱸᱵᱚᱱ ᱫᱤᱱ ᱡᱩᱜᱽ ᱡᱩᱜᱽ ᱦᱮᱡ ᱦᱮᱡ ᱛᱮ ᱟᱵᱚ ᱦᱚᱸ ᱟᱹᱰᱤᱵᱚᱱ ᱥᱮᱬᱟᱭᱮᱱᱟ ᱚᱠᱟᱴᱟᱜ ᱡᱤᱱᱤᱥ ᱩᱱᱤ ᱵᱟᱭ ᱟᱸᱡᱚᱢᱟ ᱚᱱᱟ ᱦᱚᱸᱵᱚᱱ ᱟᱸᱡᱚᱢ ᱦᱚᱪᱚ ᱫᱟᱲᱮᱭᱟᱭᱟ ᱯᱷᱳᱱ ᱛᱮ ᱵᱟᱭ ᱟᱸᱡᱚᱢᱟ ᱨᱚᱲ ᱜᱚᱫ ᱠᱟᱜᱼᱟ ᱵᱚᱱ ᱚᱱᱟ ᱦᱚᱭ ᱟᱸᱡᱚᱢ ᱧᱟᱢᱟ ᱚᱱᱟ ᱫᱤᱠ ᱛᱮ ᱟᱵᱚ ᱫᱚ ᱟᱹᱰᱤ ᱟᱸᱴᱮ ᱥᱮᱬᱟ ᱠᱮᱜ ᱵᱚᱱᱟ ᱚᱱᱟ ᱫᱤᱠᱛᱮ ᱤᱧ ᱯᱚᱠᱠᱷᱮ ᱫᱚᱧ ᱢᱮᱱᱟ ᱟᱹᱰᱤ ᱟᱸᱴ ᱴᱮᱠᱱᱳᱞᱚᱡᱤ ᱟᱵᱚ ᱞᱟᱹᱜᱤᱫ ᱛᱮ ᱟᱹᱰᱤ ᱵᱮᱥ ᱮ ᱠᱟᱹᱢᱤ ᱠᱮᱫᱟ ᱟᱨ ᱟᱹᱰᱤ ᱢᱚᱡᱽ ᱮ ᱠᱟᱹᱢᱤ ᱠᱮᱫᱟ